ᱦᱮᱞᱳ ᱦᱮᱸ ᱚᱠᱚᱭ ᱚ ᱥᱚᱵᱡᱤ ᱟᱲᱚᱛ ᱢᱟᱹᱞᱤᱠ ᱚᱻ ᱪᱮᱫ ᱥᱚᱵᱡᱤ ᱫᱚᱨᱠᱟᱨᱟᱢᱟ ᱥᱮ ᱪᱮᱫ ᱟᱞᱩ ᱯᱚᱴᱚᱞ ᱡᱷᱤᱸᱜᱟᱹ ᱰᱷᱮᱬᱚᱥ ᱟᱭᱢᱟ ᱠᱤᱪᱷᱩ ᱥᱚᱵᱡᱤ ᱢᱮᱱᱟᱜᱼᱟ ᱢᱟᱹᱨᱤᱪ ᱢᱟᱹᱨᱤᱪ ᱦᱚᱸ ᱢᱮᱱᱟᱜᱼᱟ ᱟᱫᱚ ᱪᱮᱫ ᱪᱮᱫ ᱠᱚ ᱥᱚᱵᱡᱤ ᱟᱢ ᱫᱚᱨᱠᱟᱨᱟᱢ ᱠᱟᱱᱟ ᱮᱱᱛᱮᱫ ᱠᱚᱸᱰᱷᱟ ᱢᱟ ᱛᱤᱨᱤᱥ ᱴᱟᱠᱟ ᱠᱮᱡᱤ ᱟᱨ ᱵᱮᱸᱜᱟᱧ ᱛᱤᱨᱤᱥ ᱴᱟᱠᱟ ᱠᱮᱡᱤ ᱢᱚᱡᱽ ᱢᱚᱡᱽ ᱟᱜ ᱢᱚᱡᱽ ᱟᱜ ᱜᱮ ᱛᱤᱨᱤᱥ ᱴᱟᱠᱟ ᱠᱮᱡᱤ ᱟᱨ ᱛᱤᱡᱩᱼᱢᱤᱡᱩ ᱠᱚᱢᱟ ᱤᱧᱟᱹᱜ ᱢᱟ ᱵᱟᱹᱱᱩᱜ ᱟᱨ ᱤᱭᱟᱹ ᱡᱷᱤᱸᱜᱟ ᱠᱚ ᱠᱩᱲᱤ ᱴᱟᱠᱟ ᱠᱮᱡᱤ ᱯᱚᱴᱚᱞ ᱥᱟᱴ ᱴᱟᱠᱟ ᱠᱮᱡᱤ ᱫᱟᱢ ᱜᱮᱭᱟ ᱱᱤᱛᱚᱜ ᱨᱮᱫᱚ ᱟᱫᱚ ᱟᱨᱮ ᱤᱧ ᱦᱚᱸᱛᱚ ᱥᱟᱨ ᱵᱤᱥ ᱟᱹᱰᱤ ᱰᱷᱮᱨᱤᱧ ᱠᱷᱚᱨᱚᱪᱟᱠᱟᱫᱟ ᱟᱨ ᱟᱹᱰᱤ ᱰᱷᱮᱨ ᱞᱮᱵᱟᱨ ᱦᱩᱧ ᱠᱷᱟᱴᱟᱣ ᱟᱠᱟᱫ ᱠᱚᱣᱟ ᱤᱧ ᱦᱚᱸᱛᱚ ᱞᱚᱥ ᱠᱟᱛᱮ ᱢᱟ ᱮᱢᱚᱜ ᱢᱟ ᱵᱟᱹᱧ ᱢᱮᱱᱮᱛ ᱠᱟᱱ ᱠᱚᱸᱰᱷᱟ ᱦᱮᱱᱟᱜᱼᱟ ᱢᱤᱫᱴᱮᱱ ᱜᱮ ᱫᱩᱭ ᱠᱤᱞᱳ ᱠᱟᱛᱮᱫ ᱳᱡᱚᱱ ᱦᱮᱱᱟᱜᱼᱟ ᱫᱩᱭ ᱠᱤᱞᱳ ᱟᱲᱦᱟᱭ ᱠᱤᱞᱳ ᱟᱨ ᱵᱮᱸᱜᱟᱲ ᱚᱱᱠᱟ ᱰᱮᱲᱥᱚ ᱜᱨᱟᱢ ᱠᱟᱛᱮᱫ ᱦᱩᱭᱩᱜᱼᱟ ᱢᱤᱫᱴᱮᱱ ᱜᱮ ᱰᱮᱲ ᱥᱚ ᱡᱷᱤᱜᱟᱹ ᱦᱚᱸ ᱰᱮᱲ ᱥᱚ ᱜᱟᱱ ᱠᱟᱛᱮ ᱜᱮ ᱦᱩᱭᱩᱜᱼᱟ ᱥᱮ ᱢᱤᱫ ᱥᱚ ᱯᱚᱸᱪᱟᱛᱛᱳᱨ ᱜᱨᱟᱢ ᱜᱟᱱ ᱦᱩᱭᱩᱜᱚᱜᱼᱟ ᱯᱤᱥ ᱦᱤᱥᱟᱹᱵ ᱛᱮ ᱟᱨᱮ ᱯᱤᱥ ᱦᱤᱥᱟᱹᱵ ᱛᱮ ᱡᱩᱫᱤ ᱠᱚᱢ ᱫᱩ ᱠᱤᱞᱳ ᱠᱟᱛᱮ ᱦᱮᱱᱟᱜ ᱠᱷᱟᱱ ᱫᱩ ᱠᱤᱞᱳ ᱟᱲᱟᱭ ᱠᱤᱞᱳ ᱠᱟᱛᱮ ᱦᱮᱱᱟᱜ ᱠᱷᱟᱱ ᱛᱟᱦᱚᱞᱮ ᱚᱱᱟ ᱛᱤᱨᱤᱥ ᱴᱟᱠᱟ ᱠᱤᱞᱳ ᱛᱟᱦᱚᱞᱮ ᱫᱚ ᱥᱟᱴ ᱴᱟᱠᱟ ᱥᱳᱛᱛᱳᱨ ᱴᱟᱠᱟ ᱫᱟᱢᱚᱜᱼᱟ ᱟᱫᱚ ᱟᱹᱰᱤ ᱛᱚ ᱵᱟᱹᱧ ᱰᱷᱮᱨ ᱟᱠᱟᱫᱟ ᱟᱹᱰᱤ ᱦᱚᱸ ᱵᱟᱹᱧ ᱛᱷᱚᱲᱟᱣ ᱠᱟᱫᱟ ᱢᱟᱱᱮ ᱦᱤᱥᱟᱹᱵ ᱠᱟᱛᱮ ᱜᱮᱪᱚ ᱟᱫᱚ ᱢᱟ ᱛᱚᱵᱮ ᱦᱤᱡᱩᱜ ᱢᱮ ᱧᱮᱧᱮᱞ ᱡᱩᱫᱤ ᱮᱱᱛᱮᱢ ᱠᱤᱨᱤᱧ ᱠᱷᱟᱱ ᱟᱨ ᱚᱱᱠᱟᱢ ᱠᱩᱥᱤᱜ ᱠᱟᱱ ᱠᱷᱟᱡ ᱫᱚ ᱫᱚᱨ ᱫᱟᱢ ᱫᱚ ᱤᱱᱠᱟᱹ ᱜᱮᱞᱟᱝ ᱫᱚᱨᱟ ᱴᱷᱤᱠᱜᱮᱭᱟ ᱴᱷᱤᱠᱼᱴᱷᱟᱠ ᱫᱚᱨ ᱦᱩᱭᱩᱜᱼᱟ ᱢᱟᱱᱮ ᱮᱴᱟᱜ ᱦᱚᱲ ᱵᱟᱹᱧ ᱮᱢᱟᱣᱟᱠᱚᱣᱟ ᱟᱢᱜᱤᱧ ᱮᱢᱟᱢᱟ ᱟᱪᱪᱷᱟ ᱠᱚᱢ ᱵᱤᱥᱤ ᱠᱟᱛᱮᱫ